ᱛᱮᱦᱮᱧᱟᱜ ᱡᱮᱜᱮᱛ ᱡᱟᱠᱟᱛ ᱨᱮ ᱥᱟᱱᱛᱟᱲᱤ ᱯᱟᱹᱨᱥᱤ ᱨᱚᱨᱚᱲ ᱠᱚᱫᱚ ᱟᱭᱢᱟ ᱪᱮᱞᱮᱧᱡᱽ ᱨᱮᱠᱚ ᱧᱩᱨᱩᱜ ᱠᱟᱱᱟ ᱡᱮᱢᱚᱱ ᱟᱵᱚ ᱱᱚᱣᱟ ᱯᱚᱪᱷᱤᱢ ᱵᱟᱝᱞᱟ ᱨᱮᱱ ᱦᱚᱲ ᱫᱚ ᱵᱟᱝᱞᱟ ᱢᱮᱥᱟ ᱠᱟᱛᱮ ᱠᱚ ᱨᱚᱲᱫᱟ ᱰᱳᱤᱥᱟ ᱥᱮᱫ ᱨᱮᱱ ᱦᱚᱲ ᱫᱚ ᱳᱰᱤᱭᱟ ᱢᱮᱥᱟᱞ ᱠᱟᱛᱮ ᱟᱨᱦᱚᱸ ᱱᱮᱯᱟᱞ ᱨᱮ ᱡᱟᱦᱟᱸᱭ ᱥᱟᱱᱛᱟᱲ ᱠᱚ ᱢᱮᱱᱟᱜ ᱠᱚ ᱩᱱᱠᱩ ᱠᱚᱫᱚ ᱱᱮᱯᱟᱞᱤ ᱦᱚᱸᱠᱚ ᱢᱮᱥᱟᱞᱟᱜ ᱠᱟᱱᱟ ᱥᱮ ᱡᱷᱟᱲᱠᱷᱚᱸᱰ ᱨᱮᱱ ᱦᱚᱲ ᱫᱚ ᱦᱤᱱᱫᱤ ᱢᱮᱥᱟᱞ ᱠᱟᱛᱮ ᱠᱚ ᱨᱚᱲ ᱮᱫᱟ ᱛᱚ ᱟᱵᱚ ᱚᱱᱠᱟᱱ ᱢᱮᱥᱟᱞ ᱢᱮᱥᱟᱞ ᱨᱚᱲ ᱢᱮᱥᱟᱞ ᱠᱟᱛᱮ ᱜᱮ ᱟᱵᱚ ᱫᱚ ᱱᱚᱣᱟ ᱥᱚᱢᱚᱥᱥᱟ ᱫᱚ ᱦᱩᱭᱩᱜ ᱠᱟᱱ ᱛᱟᱵᱚᱱᱟ ᱛᱚ ᱡᱟᱛᱮ ᱱᱚᱣᱟ ᱟᱵᱚᱣᱟᱜ ᱥᱟᱱᱛᱟᱞᱤ ᱯᱟᱹᱨᱥᱤ ᱢᱚᱡᱽ ᱛᱮᱵᱚᱱ ᱪᱚᱨᱪᱟᱭᱟ ᱛᱟᱦᱚᱞᱮ ᱠᱷᱟᱱ ᱫᱚ ᱱᱚᱣᱟᱥᱚᱢᱚᱥᱥᱟ ᱠᱷᱚᱡ ᱫᱚᱵᱚᱱ ᱩᱰᱩᱠ ᱫᱟᱲᱮᱭᱟᱜᱼᱟ ᱛᱚ ᱚᱱᱟ ᱤᱭᱟᱹ ᱛᱮᱜᱮ ᱟᱨᱠᱤ ᱟᱵᱚ ᱟᱭᱢᱟ ᱡᱟᱭᱜᱟ ᱨᱮᱱ ᱦᱚᱲ ᱟᱨᱠᱤ ᱨᱚᱲ ᱫᱚ ᱵᱟᱝ ᱢᱤᱫᱚᱜ ᱠᱟᱱ ᱛᱟᱵᱚᱱᱟ ᱡᱚᱛᱚ ᱦᱚᱲᱟᱜ ᱜᱮ ᱟᱞᱟᱫᱟ ᱟᱞᱟᱫᱟ ᱪᱮᱫᱟᱜ ᱥᱮ ᱟᱵᱚ ᱫᱚ ᱟᱭᱢᱟ ᱨᱚᱠᱚᱢᱟᱜ ᱨᱚᱲ ᱢᱮᱥᱟᱞ ᱠᱟᱛᱮ ᱵᱚᱱ ᱨᱚᱲᱮᱜ ᱠᱟᱱᱟ ᱛᱚ ᱱᱚᱣᱟ ᱡᱟᱛᱮ ᱵᱟᱝ ᱢᱮᱥᱟᱞᱚᱜ ᱛᱟᱵᱚᱱ ᱚᱱᱟᱛᱮ ᱟᱵᱚ ᱦᱚᱲ ᱨᱚᱲ ᱫᱚ ᱟᱹᱰᱤ ᱰᱷᱤᱨ ᱜᱮᱵᱚᱱ ᱪᱚᱨᱪᱟᱭᱮᱫᱟ ᱱᱚᱣᱟ ᱪᱚᱨᱪᱟ ᱤᱫᱤ ᱞᱮᱠᱷᱟᱱ ᱜᱮ ᱱᱚᱣᱟ ᱥᱚᱢᱚᱥᱥᱟ ᱠᱷᱚᱡ ᱫᱚᱵᱚᱱ ᱩᱰᱩᱜ ᱫᱟᱲᱮᱭᱟᱜᱼᱟ